ᱱᱚᱜᱼᱚᱭ ᱱᱮᱛᱟᱨ ᱨᱮᱱ ᱵᱟᱹᱵᱩ ᱜᱤᱫᱽᱨᱟᱹ ᱠᱚᱵᱚᱱ ᱧᱮᱞᱮᱫ ᱠᱚᱜᱮᱭᱟ ᱡᱮ ᱵᱚᱞ ᱮᱱᱮᱡ ᱠᱚᱛᱮ ᱛᱤᱱᱟᱹᱜ ᱠᱚ ᱢᱟᱲᱟᱝ ᱟᱠᱟᱫᱼᱟ ᱫᱟᱲᱮ ᱟᱠᱟᱫᱼᱟ ᱠᱚ ᱚᱱᱠᱟ ᱜᱮᱵᱚᱱ ᱪᱟᱦᱟᱜ ᱠᱟᱱᱟ ᱡᱮ ᱡᱟᱦᱟᱸ ᱛᱤᱥᱚᱜ ᱦᱚᱸ ᱱᱚᱝᱠᱟ ᱜᱮ ᱢᱟᱲᱟᱝ ᱠᱚᱜ ᱢᱟ ᱡᱮᱢᱚᱱ ᱟᱵᱚ ᱱᱚᱜᱼᱚᱭ ᱜᱚᱰᱟ ᱨᱮ ᱵᱚᱞ ᱮᱱᱮᱡ ᱠᱚ ᱦᱩᱭᱩᱜ ᱠᱟᱱ ᱜᱮᱭᱟ ᱟᱨ ᱵᱚᱱ ᱧᱮᱞ ᱟᱠᱟᱫᱮ ᱜᱮᱭᱟ ᱢᱟᱨᱟᱝ ᱢᱟᱨᱟᱝ ᱯᱞᱮᱭᱟᱨ ᱵᱚᱱ ᱧᱮᱞᱟᱠᱟᱫ ᱠᱚᱜᱮᱭᱟ ᱥᱟᱹᱫᱷᱩ ᱢᱟᱨᱰᱤ ᱠᱚ ᱜᱳᱨᱟᱪᱟᱸᱫᱽ ᱢᱟᱨᱰᱤ ᱠᱚ ᱩᱱᱠᱩ ᱠᱚᱵᱚᱱ ᱧᱮᱞᱟᱠᱟᱫ ᱠᱚᱜᱮᱭᱟ ᱩᱱᱠᱩ ᱱᱚᱜ ᱚᱭ ᱛᱚ ᱯᱟᱹᱣᱨᱟᱹ ᱵᱟᱝ ᱠᱚ ᱧᱩ ᱠᱟᱛᱮᱱ ᱜᱮᱠᱚ ᱫᱟᱲᱮ ᱥᱮᱬᱟ ᱟᱠᱟᱫᱼᱟ ᱟᱠᱚ ᱠᱚ ᱫᱟᱲᱮ ᱟᱠᱟᱫᱼᱟ ᱱᱚᱣᱟ ᱡᱤᱱᱤᱥ ᱟᱵᱚ ᱦᱚᱸᱵᱚᱱ ᱪᱟᱦᱟᱜ ᱠᱟᱱᱟ ᱡᱮ ᱱᱮᱛᱟᱨ ᱨᱮᱱ ᱱᱟᱦᱟᱜ ᱨᱮᱱ ᱜᱤᱫᱽᱨᱟᱹ ᱠᱚ ᱠᱚᱦᱚᱸ ᱠᱚ ᱵᱚᱞ ᱮᱱᱮᱡ ᱛᱮ ᱵᱟᱠᱷᱟᱱ ᱠᱚ ᱥᱮᱬᱟᱭ ᱢᱟᱠᱚ ᱟᱨ ᱵᱮᱥ ᱛᱮᱜᱮ ᱡᱟᱦᱟᱱᱟᱜ ᱦᱩᱭᱩᱜ ᱢᱟ ᱟᱨ ᱥᱚᱢᱟᱡᱽ ᱦᱚᱸᱢ ᱵᱟᱲᱦᱟᱣ ᱠᱚᱜ ᱢᱟ ᱮᱱᱠᱷᱟᱱ ᱫᱚ ᱟᱵᱚᱱ ᱪᱟᱦᱟᱜᱼᱟ ᱡᱮ ᱩᱱᱠᱩ ᱞᱮᱠᱟᱜᱮ ᱠᱚ ᱯᱞᱮᱭᱟᱨ ᱠᱚ ᱵᱮᱱᱟᱜ ᱢᱟ ᱟᱨ ᱦᱟᱺᱰᱤ ᱯᱟᱹᱣᱨᱟᱹ ᱠᱚ ᱟᱞᱚ ᱠᱚ ᱧᱩᱭ ᱢᱟ ᱟᱨ ᱱᱚᱜᱼᱚ ᱱᱚᱝᱠᱟ ᱠᱷᱮᱞᱳᱰ ᱠᱚᱦᱚᱸ ᱠᱚ ᱢᱟᱲᱟᱝ ᱢᱟ ᱱᱚᱣᱟ ᱜᱮᱵᱚᱱ ᱠᱩᱥᱤᱭᱟᱜᱼᱟ ᱟᱨ ᱥᱚᱢᱟᱡᱽ ᱦᱚᱸ ᱤᱭᱟᱹ ᱠᱚᱜᱼᱟ ᱢᱟᱨᱟᱝ ᱠᱚᱜᱼᱟ ᱮᱱᱠᱷᱟᱱ ᱫᱚ ᱡᱚᱛᱚᱱᱟᱜ ᱜᱮ ᱵᱮᱥ ᱜᱮ ᱦᱩᱭᱩᱜᱼᱟ